ᱤᱯᱤᱞ ᱟᱨ ᱮᱸᱜᱮᱞ ᱤᱫᱤ ᱠᱟᱛᱮᱫ ᱡᱟᱦᱟᱸ ᱡᱮ ᱦᱩᱥ ᱵᱤᱥᱥᱟᱹᱥ ᱵᱚᱱ ᱧᱟᱢᱮᱜᱼᱟ ᱛᱚᱵᱮ ᱦᱳᱭ ᱚᱱᱟ ᱫᱚ ᱱᱚᱣᱟ ᱠᱟᱱᱟ ᱛᱮᱦᱤᱧ ᱤᱯᱤᱞ ᱮᱸᱜᱮᱞ ᱫᱚ ᱱᱚᱝᱠᱟᱱ ᱡᱤᱱᱤᱥ ᱠᱟᱱᱟ ᱠᱚ ᱢᱟᱱᱮ ᱟᱵᱚ ᱫᱚ ᱵᱷᱩᱨᱠᱟᱹ ᱤᱯᱤᱞ ᱢᱮᱱᱟᱜ ᱠᱚᱣᱟ ᱯᱟᱨᱠᱚᱢ ᱤᱯᱤᱞ ᱢᱮᱱᱟᱜ ᱠᱚᱣᱟ ᱚᱱᱟ ᱥᱟᱶᱛᱮ ᱩᱱᱠᱩ ᱫᱚ ᱫᱤᱥᱟᱹ ᱠᱚ ᱩᱫᱩᱜᱮᱜᱼᱟ ᱚᱠᱟ ᱫᱤᱥᱟᱹ ᱨᱮ ᱚᱠᱟ ᱞᱮᱠᱟ ᱠᱚ ᱠᱟᱹᱢᱤᱭᱮᱫᱼᱟ ᱚᱱᱟ ᱩᱱᱠᱩᱣᱟᱜ ᱧᱮᱞ ᱠᱟᱛᱮᱫ ᱜᱮ ᱟᱵᱚ ᱫᱤᱥᱟᱹ ᱵᱚᱱ ᱴᱷᱤᱠᱟᱹ ᱫᱟᱲᱮᱭᱟᱜ ᱠᱟᱱᱟ ᱚᱱᱟ ᱟᱫᱷᱟᱨ ᱛᱮᱜᱮ ᱟᱵᱚ ᱦᱚᱸᱵᱚᱱ ᱪᱟᱠᱟᱜ ᱠᱟᱱᱟ ᱩᱱᱠᱩᱣᱟᱜ ᱦᱩᱫᱤᱥ ᱫᱤᱥ ᱤᱫᱤ ᱠᱟᱛᱮᱫ ᱩᱱᱠᱩ ᱧᱮᱞ ᱠᱟᱛᱮᱫ ᱜᱮ ᱜᱳᱴᱟ ᱥᱟᱱᱟᱢ ᱯᱟᱲᱟ ᱡᱚᱛᱚ ᱵᱚᱱ ᱴᱷᱤᱠᱟᱹ ᱫᱟᱲᱮᱭᱟᱜ ᱠᱟᱱᱟ ᱡᱮ ᱱᱩᱠᱩ ᱫᱚ ᱱᱚᱣᱟ ᱠᱚ ᱠᱟᱹᱢᱤᱭᱮᱫᱼᱟ ᱢᱮᱱᱛᱮ ᱟᱨ ᱱᱩᱠᱩ ᱤᱫᱤ ᱠᱟᱛᱮᱫ ᱜᱮ ᱢᱟᱱᱮ ᱥᱟᱱᱟᱢ ᱫᱤᱥᱚᱢ ᱚᱱᱮ ᱢᱟᱨᱥᱟᱞ ᱦᱚᱸᱠᱚ ᱫᱚᱦᱚᱭᱮᱫᱼᱟ ᱟᱨ ᱩᱱᱠᱩ ᱪᱮᱛᱟᱱ ᱨᱮᱜᱮ ᱟᱵᱚ ᱦᱚᱸ ᱫᱤᱥᱟᱹ ᱵᱚᱱ ᱧᱟᱢ ᱫᱟᱲᱮᱭᱟᱜ ᱠᱟᱱᱟ ᱚᱱᱟ ᱤᱫᱤ ᱠᱟᱛᱮᱫ ᱜᱮ ᱛᱮᱦᱤᱧ ᱱᱚᱜᱼᱚᱭ ᱡᱮ ᱥᱟᱱᱟᱢ ᱯᱟᱲᱟᱨᱮ ᱡᱮᱢᱚᱱ ᱤᱯᱤᱞ ᱮᱸᱜᱮᱞ ᱚᱱᱟ ᱛᱮᱠᱚ ᱞᱟᱹᱭᱟ ᱡᱮ ᱛᱮᱦᱤᱧ ᱤᱯᱤᱞ ᱫᱚ ᱢᱟᱱᱮ ᱥᱮᱨᱢᱟ ᱨᱮᱱ ᱢᱤᱼᱢᱤᱫᱴᱟᱝ ᱟᱹᱰᱤ ᱢᱟᱨᱟᱝ ᱡᱤᱱᱤᱥ ᱠᱟᱱᱟ ᱠᱚ ᱩᱱᱠᱩ ᱫᱚ ᱫᱤᱥᱟᱹ ᱩᱫᱩᱜ ᱦᱚᱲ ᱠᱟᱱᱟ ᱠᱚ ᱚᱠᱚᱭ ᱚᱠᱟ ᱞᱮᱠᱟ ᱚᱠᱟ ᱴᱟᱭᱤᱢᱮ ᱩᱰᱩᱠᱚᱜ ᱟᱭ ᱚᱠᱚᱭ ᱫᱚ ᱚᱠᱟ ᱞᱮᱠᱟ ᱴᱟᱭᱤᱢ ᱨᱮ ᱩᱰᱩᱠᱚᱜ ᱟᱭ ᱚᱱᱟ ᱢᱤᱫᱴᱤᱱ ᱴᱟᱭᱤᱢ ᱚᱱᱩᱥᱟᱨ ᱛᱮ ᱩᱱᱠᱩ ᱠᱚ ᱚᱰᱳᱠᱚᱜᱼᱟ